ᱤᱧ ᱫᱚ ᱟᱞᱮ ᱥᱮᱫ ᱨᱮᱫᱚ ᱡᱤᱭᱳ ᱨᱮᱱᱟᱜ ᱚᱣᱟᱭᱯᱷᱟᱭ ᱵᱮᱱᱟᱣᱟ ᱪᱮᱫᱟᱜ ᱥᱮ ᱱᱚᱛᱮ ᱨᱮᱫᱚ ᱟᱹᱰᱤ ᱜᱟᱱ ᱦᱚᱲᱟᱜ ᱡᱤᱭᱳ ᱥᱤᱢ ᱢᱮᱱᱟᱜ ᱛᱟᱠᱚᱣᱟ ᱡᱩᱫᱤ ᱨᱤᱪᱟᱨᱡᱽ ᱵᱟᱝ ᱛᱟᱦᱮᱱ ᱛᱟᱠᱚ ᱠᱷᱟᱡ ᱨᱮᱦᱚᱸ ᱚᱣᱟᱭᱯᱷᱟᱭ ᱡᱟᱛᱮ ᱠᱚ ᱠᱟᱱᱮᱠᱴ ᱫᱟᱲᱮᱜ ᱯᱩᱭᱥᱟᱹ ᱮᱢ ᱠᱟᱛᱮ ᱜᱤ ᱡᱚᱛᱚ ᱦᱚᱲ ᱛᱚ ᱟᱨ ᱵᱟᱝᱠᱚ ᱨᱤᱪᱟᱨᱡᱽ ᱫᱟᱲᱮᱭᱟᱜᱼᱟ ᱩᱱᱫᱚ ᱚᱱᱟᱛᱮ ᱡᱤᱭᱳ ᱨᱮᱱᱟᱜ ᱚᱣᱟᱭᱯᱷᱟᱭᱤᱧ ᱵᱮᱱᱚᱣᱟ ᱟᱨ ᱤᱧ ᱦᱚᱸ ᱫᱤᱱ ᱨᱮ ᱰᱮᱲ ᱡᱤᱵᱤ ᱜᱟᱱᱤᱧ ᱵᱮᱵᱚᱦᱟᱨᱟ ᱟᱭᱢᱟ ᱜᱟᱱ ᱵᱷᱤᱰᱤᱭᱳ ᱠᱚ ᱧᱮᱞ ᱥᱮ ᱡᱟᱦᱟᱱᱟᱜ ᱞᱟ ᱠᱛᱤᱭᱟᱱ ᱡᱤᱱᱤᱥ ᱠᱚ ᱧᱮᱞ ᱞᱟᱹᱜᱤᱫ ᱜᱤᱧ ᱵᱮᱵᱚᱦᱟᱨᱟ ᱟᱨ ᱟᱞᱮ ᱥᱮᱡ ᱨᱮᱫᱚ ᱡᱤᱭᱳ ᱱᱮᱴᱚᱣᱟᱨᱠ ᱵᱟᱹᱱᱩᱜᱼᱟ ᱚᱱᱟᱛᱮ ᱱᱚᱛᱮ ᱨᱮᱫᱚ ᱮᱭᱟᱨᱴᱮᱞ ᱠᱷᱟᱸᱰᱟ ᱰᱟᱝᱜᱟ ᱨᱮᱫᱚ ᱮᱭᱟᱨᱴᱮᱞ ᱱᱮᱴᱚᱣᱟᱨᱠ ᱯᱟᱲᱟᱣᱟᱠᱟᱱᱟ